ᱦᱮᱸ ᱦᱮᱞᱳ ᱦᱮᱸ ᱟᱞᱤᱧ ᱦᱮᱰᱢᱟᱥᱴᱟᱨ ᱜᱮᱞᱤᱧ ᱞᱟᱹᱭᱮᱜᱼᱟ ᱚᱸᱻ ᱯᱳᱭᱞᱳ ᱯᱚᱨᱤᱠᱠᱷᱟ ᱨᱮᱫᱚ ᱵᱷᱟᱜᱮ ᱱᱟᱢᱵᱟᱨ ᱫᱚ ᱵᱟᱭ ᱧᱟᱢ ᱟᱠᱟᱫᱟᱭ ᱧᱟᱢ ᱫᱚ ᱧᱟᱢ ᱠᱟᱫᱟᱭ ᱱᱟᱜᱟᱢᱨᱮᱭ ᱧᱟᱢ ᱠᱟᱫᱟᱭ ᱠᱩᱲᱤ ᱱᱟᱢᱵᱟᱨ ᱨᱮᱱᱟᱜ ᱯᱚᱨᱤᱠᱠᱷᱟ ᱦᱩᱭᱮᱱᱟ ᱛᱚ ᱱᱟᱜᱟᱢ ᱨᱮ ᱧᱟᱢᱟᱠᱟᱫᱟᱭ ᱵᱟᱨᱜᱮᱞ ᱫᱚ ᱵᱟᱭ ᱧᱟᱢ ᱩᱛᱟᱹᱨ ᱟᱠᱟᱫᱟᱭ ᱵᱟᱨᱜᱮᱞ ᱢᱤᱫ ᱮ ᱧᱟᱢ ᱠᱟᱫᱟᱭ ᱥᱟᱶᱦᱮᱫ ᱨᱮᱭ ᱧᱟᱢᱟᱠᱟᱫᱟ ᱢᱤᱫ ᱜᱮᱞ ᱢᱤᱫ ᱟᱨ ᱮᱞᱠᱷᱟ ᱨᱮ ᱧᱟᱢᱟᱠᱟᱫᱟᱭ ᱵᱟᱨᱜᱮᱞ ᱯᱮ ᱦᱚᱜᱼᱚᱭ ᱱᱚᱝᱠᱟ ᱢᱮᱱᱟᱜ ᱠᱟᱫ ᱛᱟᱭᱟ ᱵᱷᱟᱜᱮ ᱱᱟᱢᱵᱟᱨ ᱫᱚ ᱵᱟᱝ ᱦᱩᱭ ᱠᱟᱱ ᱛᱟᱭᱟ

ᱴᱷᱤᱠᱜᱮᱭᱟ ᱢᱟ ᱛᱟᱞᱚᱦᱮ ᱟᱨ ᱫᱚᱥᱨᱟ ᱯᱚᱨᱤᱠᱠᱷᱟ ᱞᱟᱹᱜᱤᱫ ᱢᱚᱪᱟᱢᱩᱴᱤ ᱪᱮᱫ ᱚᱲᱟᱜ ᱨᱮᱦᱚᱸ ᱧᱮᱞᱮᱯᱮ ᱪᱮᱫ ᱞᱮᱠᱟ ᱯᱟᱲᱦᱟᱜ ᱠᱟᱱᱟᱭ ᱥᱠᱩᱞ ᱢᱟᱠᱚ ᱦᱮᱡᱼᱥᱮᱱᱚᱜ ᱠᱟᱱ ᱜᱤᱫᱽᱨᱟᱹ ᱢᱟ ᱟᱨ ᱡᱟᱦᱟᱱᱟᱜ ᱵᱤᱱ ᱞᱟᱹᱭᱟ ᱴᱷᱤᱠ ᱜᱮᱭᱟ ᱢᱟ ᱛᱟᱞᱚᱦᱮ